ᱪᱟᱥᱼᱵᱟᱥ ᱨᱮ ᱟᱭᱢᱟ ᱡᱚᱱ ᱠᱚ ᱵᱮᱵᱚᱦᱟᱨᱚᱜᱼᱟ ᱡᱮᱢᱚᱱ ᱦᱩᱭᱩᱜ ᱠᱟᱱᱟ ᱱᱟᱦᱮᱞ ᱠᱩᱰᱤ ᱫᱟᱛᱨᱚᱢ ᱱᱮᱛᱟᱨ ᱢᱟ ᱩᱰᱩᱠ ᱠᱟᱱ ᱦᱮᱱ ᱴᱨᱟᱠᱴᱟᱨ ᱠᱚ ᱨᱳᱴᱟᱨ ᱠᱚ ᱟᱨ ᱡᱮᱢᱚᱱ ᱱᱟᱦᱮᱞ ᱛᱮᱦᱚᱸ ᱵᱟᱨ ᱨᱚᱠᱚᱢᱟᱜ ᱱᱟᱦᱮᱞ ᱠᱚ ᱢᱮᱱᱟᱜᱼᱟ ᱢᱤᱫᱴᱟᱱ ᱫᱚ ᱯᱷᱟᱞ ᱱᱟᱦᱮᱞ ᱡᱟᱦᱟᱸ ᱥᱚᱡᱷᱮ ᱜᱮ ᱦᱟᱥᱟᱭ ᱥᱤ ᱤᱫᱤᱭᱟ ᱟᱨ ᱢᱤᱫᱴᱮᱱ ᱱᱟᱦᱮᱞ ᱢᱮᱱᱟᱜᱼᱟ ᱡᱟᱦᱟᱸ ᱠᱚ ᱞᱟᱹᱭᱟ ᱵᱟᱹᱥ ᱱᱟᱦᱮᱞ ᱚᱱᱟᱫᱚ ᱦᱟᱥᱟᱭ ᱩᱞᱴᱟᱹᱣ ᱤᱫᱤᱭᱟ ᱡᱟᱦᱟᱸ ᱜᱷᱟᱥ ᱠᱚ ᱜᱩᱡᱩᱜᱼᱟ ᱟᱨ ᱴᱨᱟᱠᱴᱟᱨ ᱛᱮᱦᱚᱸ ᱦᱮᱱ ᱴᱨᱟᱠᱴᱟᱨ ᱛᱮᱦᱚᱸ ᱦᱟᱥᱟ ᱠᱚ ᱞᱚᱥᱚᱫᱚᱜᱼᱟ ᱟᱨ ᱨᱳᱴᱟᱨ ᱛᱮᱦᱚᱸ ᱦᱟᱥᱟ ᱠᱚ ᱚᱱᱟ ᱛᱮᱦᱚᱸ ᱱᱮᱛᱟᱨ ᱫᱚ ᱞᱚᱥᱚᱫᱚᱜ ᱠᱟᱱᱟ ᱛᱟᱨᱯᱚᱨ ᱱᱮᱛᱟᱨ ᱫᱚ ᱦᱩᱭᱩᱜ ᱠᱟᱱᱟ ᱡᱮᱢᱚᱱ ᱠᱩᱰᱤ ᱫᱚ ᱫᱚᱨᱠᱟᱨ ᱜᱮ ᱠᱩᱰᱤ ᱫᱚ ᱦᱟᱥᱟ ᱠᱚ ᱥᱚᱢᱟᱱ ᱞᱟᱹᱜᱤᱫ ᱡᱟᱦᱟᱸ ᱡᱩᱫᱤ ᱦᱟᱥᱟ ᱵᱟᱝ ᱥᱚᱢᱟᱱᱚᱜ ᱚᱸᱰᱮ ᱦᱟᱥᱟ ᱠᱚ ᱜᱟᱹᱨᱤ ᱥᱚᱢᱟᱱ ᱦᱩᱭᱩᱜ ᱠᱟᱱᱟ ᱟᱨ ᱵᱷᱤᱛᱟᱹᱨ ᱫᱷᱟᱨᱮ ᱠᱚ ᱞᱟᱜᱟᱜ ᱦᱩᱭᱩᱜ ᱠᱟᱱᱟ ᱠᱷᱮᱛ ᱡᱟᱦᱟᱸ ᱨᱮ ᱫᱚᱢᱮ ᱡᱚᱞᱟ ᱡᱟᱭᱜᱟ ᱧᱚᱜ ᱠᱟᱱᱟ ᱫᱟᱜ ᱛᱚᱸᱵᱟ ᱛᱟᱦᱮᱱᱟ ᱚᱱᱟ ᱠᱷᱟᱹᱛᱤᱨ ᱛᱮ ᱵᱟᱹᱫᱽ ᱫᱷᱟᱨᱮ ᱠᱚᱨᱮᱫ ᱫᱚ ᱚᱱᱟ ᱠᱩᱰᱤ ᱛᱮᱜᱮ ᱫᱷᱟᱨᱮ ᱫᱷᱟᱨᱮ ᱛᱮ ᱞᱟᱜ ᱦᱩᱭᱩᱜ ᱠᱟᱱᱟ ᱡᱟᱛᱮ ᱫᱟᱜ ᱫᱚᱢᱮ ᱟᱞᱚ ᱛᱚᱸᱵᱟᱜ ᱢᱟ ᱟᱨ ᱫᱟᱛᱨᱚᱢ ᱫᱟᱛᱨᱚᱢ ᱫᱚ ᱦᱩᱭᱩᱜ ᱠᱟᱱᱟ ᱮᱭ ᱡᱮᱢᱚᱱ ᱤᱨ ᱠᱚᱨᱮᱫ ᱥᱩᱵᱤᱫᱷᱟᱜ ᱠᱟᱱᱟ ᱦᱩᱲᱩ ᱤᱨ ᱜᱚᱦᱩᱢ ᱤᱨ ᱠᱷᱚᱥᱞᱟ ᱤᱨ ᱟᱨ ᱛᱩᱲᱤ ᱤᱨ ᱚᱱᱟ ᱠᱚᱨᱮᱫ ᱵᱮᱵᱚᱦᱟᱨᱚᱜ ᱠᱟᱱᱟ